ᱤᱧ ᱫᱚ ᱤᱧᱟᱹᱜ ᱟᱹᱭᱩ ᱟᱲᱟᱝ ᱯᱟᱹᱨᱥᱤ ᱛᱤᱧ ᱚᱞᱤᱧ ᱠᱩᱥᱤᱭᱟᱜᱼᱟ ᱚᱞᱪᱤᱠᱤᱛᱮ ᱱᱚᱣᱟ ᱚᱞᱪᱤᱠᱤᱛᱮ ᱟᱭᱢᱟ ᱜᱟᱱ ᱯᱚᱛᱚᱵᱽ ᱤᱧ ᱚᱞ ᱟᱠᱟᱫᱟ ᱱᱚᱸᱰᱮ ᱢᱤᱫᱴᱟᱱ ᱯᱚᱛᱚᱵᱽ ᱨᱮᱱᱟᱜ ᱧᱩᱛᱩᱢ ᱫᱚ ᱦᱩᱭᱩᱜ ᱠᱟᱱᱟ ᱟᱹᱠᱷᱤᱨ ᱩᱭᱦᱟᱹᱨ ᱢᱮ ᱡᱟᱦᱟᱸ ᱫᱚ ᱱᱟᱥᱮᱱᱟᱜ ᱤᱧ ᱵᱮᱠᱠᱷᱟ ᱠᱟᱛᱮᱜ ᱤᱧ ᱞᱟᱹᱭᱮᱫᱟ ᱱᱚᱣᱟ ᱟᱹᱠᱷᱤᱨ ᱠᱟᱛᱷᱟ ᱢᱮᱱ ᱛᱮᱫᱚ ᱟᱵᱚᱣᱟᱜ ᱵᱷᱚᱵᱤᱥᱥᱚᱛ ᱵᱚᱱ ᱩᱭᱦᱟᱹᱨᱟ ᱡᱮ ᱦᱟᱯᱮᱱ ᱫᱤᱱ ᱪᱮᱫ ᱞᱮᱠᱟ ᱠᱟᱛᱮᱜ ᱟᱵᱚ ᱡᱤᱵᱚᱱ ᱵᱚᱱ ᱠᱷᱟᱸᱰᱟᱣᱟ ᱚᱱᱟ ᱠᱟᱛᱷᱟ ᱠᱚᱜᱮ ᱱᱚᱣᱟ ᱨᱮ ᱚᱞ ᱢᱮᱱᱟᱜ ᱛᱟᱵᱚᱱᱟ